ᱟᱞᱮ ᱜᱷᱟᱨᱚᱸᱡᱽ ᱨᱮ ᱯᱟᱹᱦᱤᱞ ᱯᱤᱲᱦᱤ ᱠᱷᱚᱱ ᱜᱮ ᱦᱮᱡ ᱦᱤᱡᱩᱜ ᱠᱟᱱᱟ ᱥᱟᱠᱟᱨᱟᱛ ᱢᱮᱱ ᱫᱚ ᱟᱠᱷᱟᱱ ᱦᱤᱞᱳᱜ ᱫᱚ ᱦᱟᱹᱰᱤ ᱚᱱᱟ ᱥᱟᱶᱛᱮ ᱡᱤᱞ ᱞᱮᱴᱚ ᱡᱤᱞ ᱞᱮᱴᱚ ᱟᱵᱚ ᱥᱟᱱᱛᱟᱲᱟᱜ ᱫᱚ ᱟᱹᱰᱤ ᱥᱚᱨᱮᱥᱟᱱᱟᱜ ᱢᱤᱫᱴᱮᱱ ᱨᱤᱥᱤᱯᱤ ᱠᱟᱱ ᱛᱟᱵᱚᱱᱟ ᱡᱟᱦᱟᱸ ᱫᱚ ᱟᱹᱰᱤ ᱥᱤᱵᱤᱞ ᱜᱮ ᱟᱹᱭᱠᱟᱹᱣᱜᱼᱟ ᱢᱚᱱᱮ ᱡᱤᱣᱭᱤ ᱦᱚᱸ ᱦᱟᱹᱰᱤ ᱥᱟᱶᱛᱮ ᱫᱚ ᱟᱹᱰᱤ ᱢᱚᱡᱽ ᱜᱮ ᱵᱩᱡᱷᱟᱹᱜᱼᱟ